ᱡᱟᱱᱣᱟᱨ ᱠᱚ ᱟᱨᱡᱟᱣ ᱠᱟᱹᱢᱤ ᱦᱚᱲ ᱫᱚ ᱟᱨ ᱥᱟᱹᱨᱤᱜᱮ ᱮᱠᱟᱞ ᱛᱮᱜᱮ ᱟᱹᱰᱤ ᱟᱸᱴ ᱜᱮ ᱟᱸᱡᱷᱟᱴ ᱜᱮᱭᱟ ᱪᱮᱫᱟᱜ ᱥᱮ ᱡᱮᱢᱚᱱ ᱟᱵᱚ ᱦᱚᱲ ᱫᱚ ᱠᱟᱛᱷᱟ ᱵᱚᱱ ᱨᱚᱲ ᱛᱮᱵᱚᱱ ᱵᱩᱡᱽ ᱛᱮ ᱡᱚᱛᱚᱠᱤᱪᱷᱩ ᱵᱚᱱ ᱫᱟᱲᱮᱭᱟᱜᱼᱟ ᱛᱚ ᱚᱱᱟ ᱠᱚᱵᱚᱱ ᱟᱸᱡᱚᱢᱟ ᱡᱟᱱᱣᱟᱨ ᱫᱚ ᱚᱱᱠᱟ ᱛᱚ ᱵᱟᱝ ᱩᱱᱠᱩᱫᱚ ᱢᱤᱫᱴᱮᱱ ᱫᱚ ᱵᱟᱝ ᱡᱮᱢᱚᱱ ᱡᱟᱱᱣᱟᱨᱮᱢ ᱦᱮᱣᱟᱭᱮᱭᱟ ᱛᱮᱢᱚᱱ ᱠᱚ ᱦᱮᱣᱟᱜᱼᱟ ᱛᱚ ᱟᱵᱚ ᱚᱱᱟ ᱢᱚᱫᱽᱫᱷᱮ ᱨᱮᱦᱚᱸ ᱟᱨᱡᱟᱣ ᱨᱮ ᱩᱱᱠᱩ ᱡᱟᱱᱣᱟᱨ ᱛᱟᱦᱮᱸ ᱨᱮᱱᱟᱜ ᱚᱲᱟᱜ ᱛᱟᱨᱯᱚᱨ ᱩᱱᱠᱩᱣᱟᱜ ᱡᱚᱢ ᱛᱟᱨᱯᱚᱨ ᱡᱟᱛᱮ ᱩᱱᱠᱩᱣᱟᱜ ᱡᱚᱢᱼᱧᱩ ᱨᱮ ᱡᱟᱦᱟᱱᱟᱜ ᱚᱥᱩᱵᱤᱫᱷᱟ ᱵᱟᱝ ᱦᱩᱭᱩᱜ ᱛᱟᱠᱚ ᱨᱩᱣᱟᱹ ᱦᱟᱹᱥᱩ ᱥᱮᱫ ᱦᱚᱸ ᱞᱚᱠᱠᱷᱚ ᱫᱚᱦᱚᱭ ᱦᱩᱭᱩᱜᱼᱟ ᱡᱟᱛᱮ ᱡᱟᱦᱟᱱᱟᱜ ᱠᱟᱨᱚᱱ ᱤᱥᱩ ᱠᱟᱨᱚᱱ ᱛᱮ ᱥᱮ ᱡᱟᱦᱟᱱᱟᱜ ᱠᱟᱨᱚᱱ ᱛᱮ ᱡᱟᱛᱮ ᱨᱩᱣᱟᱹ ᱠᱚ ᱵᱟᱝ ᱧᱟᱢ ᱠᱚ ᱚᱱᱠᱟᱱᱟᱜ ᱟᱵᱚ ᱞᱚᱠᱠᱷᱚ ᱫᱚᱦᱚ ᱠᱟᱛᱮᱫ ᱡᱟᱱᱣᱟᱨ ᱢᱟᱱᱮ ᱦᱟᱨᱟ ᱠᱚ ᱦᱩᱭᱩᱜᱼᱟ ᱦᱟᱨᱟ ᱠᱟᱛᱮᱫ ᱦᱚᱸ ᱵᱷᱮᱜᱟᱨ ᱵᱷᱮᱜᱟᱨ ᱧᱚᱜ ᱛᱷᱚᱲᱟ ᱫᱚᱦᱚ ᱠᱚ ᱦᱩᱭᱩᱜᱼᱟ ᱦᱮᱸ ᱡᱮᱢᱚᱱ ᱡᱟᱛᱮ ᱩᱱᱠᱩᱣᱟᱜ ᱡᱷᱟᱢᱮᱞᱟ ᱵᱟᱝ ᱦᱩᱭᱩᱜ ᱡᱟᱛᱮ ᱡᱟᱦᱟᱸᱭ ᱡᱷᱚᱜᱽᱲᱟ ᱛᱮ ᱡᱟᱛᱮ ᱵᱟᱭ ᱜᱚᱡᱚᱜ ᱚᱱᱟ ᱦᱚᱸ ᱞᱚᱠᱠᱷᱚ ᱫᱚᱦᱚᱭ ᱦᱩᱭᱩᱜᱼᱟ ᱛᱚ ᱚᱱᱠᱟ ᱠᱟᱛᱮᱜ ᱦᱚᱸ ᱡᱟᱱᱣᱟᱨ ᱟᱨᱡᱟᱣ ᱠᱟᱛᱮᱜ ᱠᱟᱹᱣᱰᱤ ᱤᱱᱠᱟᱢᱚᱜ ᱤᱱᱠᱟᱢ ᱦᱩᱭᱩᱜ ᱠᱟᱱ ᱜᱮᱭᱟ ᱥᱮ ᱦᱩᱭᱩᱜᱼᱟ ᱟᱨ ᱜᱚᱴᱷᱟᱲ ᱛᱮᱦᱚᱸ ᱤᱱᱠᱟᱹ ᱠᱟᱛᱮᱜ ᱦᱚᱸ ᱴᱟᱠᱟ ᱯᱚᱭᱥᱟ ᱦᱩᱭᱩᱜ ᱠᱟᱱᱟ ᱟᱨ ᱟᱫᱚᱢ ᱠᱚᱫᱚ ᱟᱵᱟᱨ ᱜᱮᱫ ᱠᱟᱛᱮᱜ ᱦᱚᱸ ᱦᱩᱭᱩᱜᱼᱟ ᱢᱮᱱᱠᱷᱟᱱ ᱜᱮᱫ ᱠᱟᱛᱮᱜ ᱫᱚ ᱛᱷᱚᱲᱟ ᱵᱟᱹᱲᱛᱤ ᱧᱚᱜ ᱤᱭᱟᱹ ᱯᱚᱨᱤᱥᱨᱚᱢ ᱦᱩᱭᱩᱜᱼᱟ ᱥᱮ ᱠᱚᱥᱴᱚᱜ ᱦᱩᱭᱩᱜᱼᱟ ᱵᱟᱹᱲᱛᱤ ᱧᱚᱜ ᱵᱚᱞᱛᱮ ᱩᱱᱠᱩ ᱥᱟᱯᱷᱟ ᱠᱟᱛᱮᱜ ᱡᱤᱞ ᱠᱟᱛᱮᱜ ᱡᱤᱞ ᱠᱟᱛᱮᱜ ᱳᱡᱚᱱ ᱠᱟᱛᱮᱜ ᱳᱡᱚᱱ ᱠᱟᱛᱮᱜ ᱠᱮᱡᱤ ᱦᱤᱥᱟᱹᱵᱽ ᱛᱮ ᱫᱷᱚᱨᱚ ᱟᱹᱠᱷᱨᱤᱧ ᱦᱩᱭᱩᱜᱼᱟ ᱚᱱᱠᱟ ᱠᱟᱛᱮᱜ ᱦᱩᱭᱩᱜᱼᱟ ᱠᱤᱱᱛᱩ ᱟᱨ ᱥᱩᱠᱨᱤ ᱫᱚ ᱥᱟᱯᱷᱟ ᱠᱟᱛᱮᱜ ᱨᱚ ᱠᱟᱛᱮᱜ ᱜᱮᱫ ᱞᱮᱠᱷᱟᱱ ᱜᱮ ᱜᱟᱱᱚᱜᱼᱟ ᱟᱵᱟᱨ ᱚᱱᱟ ᱯᱳᱞᱴᱤ ᱦᱚᱸ ᱴᱷᱤᱠ ᱚᱱᱠᱟ ᱜᱮ ᱡᱮ ᱩᱱᱤ ᱦᱚᱸ ᱥᱟᱯᱷᱟ ᱞᱟᱦᱟᱭᱮ ᱦᱩᱭᱩᱜᱼᱟ ᱛᱟᱨᱯᱚᱨ ᱜᱮᱫ ᱠᱟᱛᱮᱜ ᱛᱟᱨᱯᱚᱨ ᱟᱹᱠᱷᱨᱤᱧ ᱦᱩᱭᱩᱜᱼᱟ ᱛᱟᱨᱯᱚᱨ ᱜᱮᱰᱮ ᱦᱚᱸ ᱚᱱᱠᱟᱜᱮ ᱢᱮᱨᱚᱢ ᱦᱚᱸ ᱚᱱᱠᱟᱜᱮ ᱠᱤᱱᱛᱩ ᱚᱱᱟ ᱢᱚᱫᱽᱫᱷᱮᱨᱮ ᱜᱮᱫ ᱠᱟᱛᱮᱜ ᱟᱹᱠᱷᱨᱤᱧ ᱫᱚ ᱢᱤᱫᱴᱤᱱ ᱜᱮ ᱥᱚᱵᱽ ᱛᱷᱮᱠᱮ ᱵᱷᱟᱹᱜᱤ ᱥᱩᱡᱳᱜᱽ ᱢᱮᱱᱟᱜᱼᱟ ᱡᱮ ᱵᱤᱵᱷᱤᱱᱱᱚ ᱚᱝᱥᱚ ᱨᱮᱱᱟᱝ ᱡᱤᱞ ᱩᱱᱤᱭᱟᱜ ᱵᱤᱵᱷᱤᱱᱱᱚ ᱨᱮᱹᱴ ᱛᱮᱢ ᱟᱹᱠᱷᱨᱤᱧ ᱫᱟᱲᱮᱭᱟᱜᱼᱟ ᱡᱮᱢᱚᱱ ᱵᱷᱟᱜᱮ ᱱᱤᱴ ᱡᱤᱞ ᱮᱠᱫᱚᱢ ᱵᱷᱟᱹᱜᱤ ᱫᱟᱢ ᱛᱮ ᱟᱹᱠᱷᱨᱤᱧᱚᱜᱼᱟ ᱛᱟᱨᱯᱚᱨᱮ ᱮᱠᱴᱩ ᱦᱟᱲᱜᱳᱲ ᱦᱟᱲᱜᱳᱲ ᱫᱚ ᱡᱩᱫᱤ ᱮᱠᱴᱩ ᱵᱷᱮᱜᱟᱨ ᱧᱚᱜ ᱛᱮ ᱟᱹᱠᱷᱨᱤᱧᱚᱜᱼᱟ ᱠᱚᱢ ᱧᱚᱜ ᱛᱮ ᱟᱹᱠᱷᱨᱤᱧᱚᱜᱼᱟ ᱥᱮ ᱢᱮᱥᱟ ᱜᱮ ᱜᱟᱱᱚᱜᱼᱟ ᱡᱮᱢᱚᱱ ᱠᱟᱴᱟ ᱠᱚ ᱠᱟᱴᱟ ᱠᱚᱫᱚ ᱵᱮᱥᱤᱨ ᱵᱷᱟᱜᱽ ᱜᱮ ᱦᱟᱲ ᱢᱮᱱᱟᱜᱼᱟ ᱛᱚ ᱚᱱᱟ ᱠᱚ ᱠᱤᱱᱛᱩ ᱟᱞᱟᱫᱟ ᱫᱟᱢᱛᱮ ᱟᱹᱠᱷᱨᱤᱧᱚᱜᱼᱟ ᱟᱵᱟᱨ ᱵᱚᱦᱚᱜ ᱟᱵᱟᱨ ᱡᱩᱫᱟᱹ ᱟᱞᱟᱫᱟ ᱫᱟᱢ ᱛᱮ ᱟᱹᱠᱷᱨᱤᱧᱚᱜᱼᱟ ᱛᱚ ᱜᱮᱫ ᱠᱟᱛᱮᱜ ᱫᱚ ᱱᱤᱭᱟᱹ ᱜᱮ ᱵᱚᱞᱮ ᱥᱩᱵᱤᱫᱷᱟ ᱢᱮᱱᱟᱜᱼᱟ ᱟᱨ ᱜᱳᱴᱟᱞ ᱛᱮᱫᱚ ᱮᱠᱟᱞ ᱛᱮᱜᱮ ᱴᱷᱚᱠ ᱠᱟᱛᱮᱜ ᱟᱹᱠᱷᱨᱤᱧ ᱜᱚᱫ ᱠᱟᱫᱮᱭᱟ ᱵᱟᱥ ᱚᱸᱰᱮᱜᱮ ᱪᱟᱵᱟᱭᱱᱟ ᱛᱟᱨᱯᱚᱨ ᱱᱚᱝᱠᱟ ᱠᱟᱛᱮᱜ ᱠᱤᱱᱛᱩ ᱡᱤᱱᱤᱥ ᱟᱨᱡᱟᱣ ᱟᱨ ᱠᱤᱨᱤᱧ ᱟᱹᱠᱷᱨᱤᱧ ᱨᱮ ᱢᱤᱫᱴᱮᱱ ᱥᱩᱵᱤᱫᱷᱟ ᱢᱮᱱᱟᱜᱼᱟ